ᱡᱟᱛᱮ ᱠᱤᱪᱨᱤᱡ ᱥᱟᱯᱷᱟ ᱨᱮᱭᱟᱜ ᱟᱭᱢᱟ ᱫᱟᱜ ᱵᱟᱝ ᱱᱚᱥᱴᱚᱜ ᱥᱮ ᱵᱟᱝ ᱠᱷᱚᱨᱪᱟᱜ ᱚᱱᱟ ᱞᱟᱹᱜᱤᱫ ᱢᱮᱱᱞᱤ ᱟᱵᱚ ᱵᱟᱹᱞᱛᱤ ᱨᱮᱭᱟᱜ ᱫᱟᱜ ᱟᱛᱟᱝ ᱦᱩᱭᱩᱜ ᱛᱟᱵᱚᱱᱟ ᱴᱮᱯᱠᱚᱞ ᱠᱷᱚᱱ ᱟᱨ ᱠᱤᱪᱨᱤᱡ ᱥᱟᱯᱷᱟ ᱥᱟᱹᱛᱠᱟᱛᱮᱫ ᱚᱱᱟ ᱵᱟᱹᱞᱛᱤ ᱠᱷᱚᱱ ᱫᱟᱜ ᱦᱟᱛᱟᱣ ᱦᱩᱭᱩᱜᱼᱟ ᱥᱮ ᱢᱤᱫᱞᱟᱜᱟᱨ ᱴᱮᱯ ᱠᱚᱞᱮᱢ ᱟᱲᱟᱜ ᱠᱟᱜ ᱠᱷᱟᱱ ᱵᱟᱹᱞᱛᱤ ᱨᱮᱭᱟᱜ ᱫᱟᱜ ᱯᱮᱨᱮᱡᱪᱚᱜᱼᱟ ᱛᱟᱯᱚᱨ ᱚᱱᱟ ᱵᱟᱹᱞᱛᱤ ᱠᱷᱚᱱ ᱫᱟᱜ ᱡᱚᱨᱚ ᱛᱮᱜᱮ ᱛᱟᱦᱮᱱᱟ ᱚᱱᱟᱫᱚ ᱵᱮᱠᱟᱨ ᱫᱟᱜ ᱱᱚᱥᱴᱚᱼᱟ ᱛᱚ ᱵᱟᱹᱞᱛᱤ ᱨᱮᱜᱮ ᱯᱮᱨᱮᱡ ᱢᱮ ᱚᱱᱟᱛᱮ ᱠᱤᱪᱨᱤᱡ ᱥᱟᱯᱷᱟᱭ ᱢᱮ ᱟᱵᱟᱨ ᱵᱟᱹᱞᱛᱤ ᱠᱷᱚᱱ ᱫᱟᱜ ᱪᱟᱵᱟᱜᱼ ᱟ ᱟᱵᱟᱨ ᱟᱛᱟᱝ ᱢᱮ ᱛᱮ ᱱᱚᱝᱠᱟ ᱠᱚᱨᱟᱣ ᱤᱫᱤ ᱞᱮᱠᱷᱟᱱ ᱴᱷᱤᱠᱴᱷᱟᱠ ᱫᱟᱜ ᱠᱚ ᱛᱟᱦᱮᱱᱟ ᱟᱨ ᱵᱟᱝ ᱱᱚᱥᱴᱚᱜᱼᱟ